ᱥᱟᱱᱛᱟᱲᱤ ᱯᱟᱹᱨᱥᱤ ᱫᱚ ᱟᱹᱰᱤ ᱱᱟᱯᱟᱭ ᱯᱟᱹᱨᱥᱤ ᱠᱟᱱᱟ ᱥᱟᱱᱛᱟᱲᱤ ᱨᱮᱱᱟᱜ ᱟᱹᱲᱟᱹ ᱟᱨ ᱟᱹᱭᱟᱹᱛ ᱟᱹᱰᱤᱜᱮ ᱱᱟᱯᱟᱭ ᱜᱮᱭᱟ ᱡᱟᱦᱟᱸ ᱠᱚ ᱟᱵᱚ ᱵᱟᱝ ᱤᱭᱟᱹ ᱵᱟᱝᱞᱟ ᱯᱟᱹᱨᱥᱤ ᱨᱮᱵᱚᱱ ᱧᱮᱞ ᱟᱠᱟᱜᱼᱟ ᱵᱟᱝᱞᱟ ᱟᱹᱲᱟᱹ ᱵᱟᱠᱠᱚ ᱨᱮᱵᱚᱱ ᱧᱮᱞᱟᱠᱟᱫᱟ ᱡᱮ ᱡᱟᱦᱟᱱᱟᱜ ᱜᱮ ᱫᱟᱜ ᱦᱟᱜ ᱫᱟᱜ ᱫᱟᱜ ᱫᱟᱜ ᱫᱚᱵᱚᱱ ᱧᱩᱭᱟ ᱟᱨ ᱫᱟᱠᱟ ᱫᱚᱵᱚᱱ ᱡᱚᱢᱟ ᱢᱮᱱᱫᱚ ᱩᱱᱠᱩᱭᱟᱜ ᱤᱭᱟᱹᱨᱮᱫᱚ ᱡᱚᱛᱚ ᱨᱮᱜᱮ ᱢᱤᱫ ᱢᱤᱫ ᱞᱮᱠᱟ ᱜᱮᱠᱚ ᱨᱚᱲ ᱚᱪᱚᱭᱟ ᱫᱟᱜ ᱦᱚᱠᱚ ᱫᱟᱜ ᱦᱚᱠᱚ ᱡᱚᱢᱟ ᱤᱭᱟᱹ ᱟᱨ ᱫᱟᱠᱟ ᱦᱚᱠᱚ ᱡᱚᱢᱟ ᱡᱮᱢᱚᱱ ᱟᱵᱚ ᱫᱚ ᱵᱟᱝᱞᱟ ᱵᱷᱟᱥᱟ ᱛᱮ ᱡᱮᱢᱚᱱᱵᱚᱱ ᱡᱮᱢᱚᱱ ᱠᱚ ᱞᱟᱹᱭᱟ ᱡᱚᱞ ᱠᱷᱟᱵᱚ ᱟᱨ ᱟᱵᱚ ᱫᱚ ᱚᱱᱟ ᱫᱚ ᱵᱟᱵᱚᱱ ᱞᱟᱹᱭᱟ ᱟᱵᱚ ᱫᱚ ᱫᱟᱜ ᱫᱚ ᱵᱟᱵᱚᱱ ᱡᱚᱢᱟ ᱠᱟᱨᱚᱱ ᱦᱩᱭᱩᱜ ᱠᱟᱱᱟ ᱫᱟᱜ ᱫᱚᱵᱚᱱ ᱧᱩᱭᱟ ᱚᱱᱟ ᱠᱷᱟᱹᱛᱤᱨ ᱛᱮ ᱟᱵᱚᱣᱟᱜ ᱟᱹᱭᱟᱹᱛ ᱟᱹᱲᱟᱹ ᱟᱹᱭᱟᱹᱛ ᱠᱚᱨᱮᱱᱟᱜ ᱵᱷᱮᱜᱟᱨ ᱟᱹᱰᱤ ᱜᱮ ᱢᱮᱱᱟᱜ ᱛᱟᱵᱚᱱᱟ ᱚᱱᱟ ᱠᱷᱟᱹᱛᱤᱨ ᱛᱮ ᱟᱵᱚ ᱥᱟᱱᱛᱟᱲᱤ ᱯᱟᱹᱨᱥᱤ ᱨᱮᱭᱟᱜ ᱫᱚ ᱟᱹᱰᱤ ᱜᱮ ᱥᱚᱨᱮᱥ ᱞᱮᱠᱟᱱ ᱯᱟᱹᱨᱥᱤ ᱠᱟᱱᱟ ᱟᱨ ᱪᱮᱫ ᱧᱮᱞ ᱧᱮᱞᱟᱵᱚᱱ ᱡᱮ ᱪᱮᱬᱮ ᱢᱮᱨᱚᱢ ᱰᱟᱹᱝᱨᱤ ᱠᱚᱣᱟᱜ ᱟᱨ ᱢᱟᱹᱱᱢᱤ ᱠᱚᱣᱟᱜ ᱡᱟᱦᱳ ᱠᱚ ᱫᱩᱲᱩᱵ ᱠᱚᱜᱼᱟ ᱚᱱᱟ ᱚᱱᱟ ᱨᱮᱭᱟᱜ ᱦᱚᱸ ᱵᱷᱮᱜᱮᱨ ᱢᱮᱱᱟᱜᱼᱟ ᱡᱮᱢᱚᱱ ᱟᱵᱚ ᱦᱚᱲ ᱥᱟᱱᱛᱟᱲ ᱵᱷᱟᱥᱟ ᱨᱮᱫᱚ ᱡᱮᱢᱚᱱ ᱵᱚᱱ ᱞᱟᱹᱭᱟ ᱡᱮ ᱰᱟᱹᱝᱨᱤ ᱠᱷᱟᱱ ᱫᱚᱭ ᱵᱩᱨᱩᱱ ᱟᱠᱟᱱᱟ ᱟᱨ ᱡᱮ ᱪᱮᱬᱮ ᱠᱷᱟᱱ ᱫᱚᱭ ᱥᱮ ᱪᱮᱬᱮ ᱪᱮᱬᱮ ᱥᱤᱢ ᱩᱱᱠᱩᱫᱚ ᱚᱵᱚᱨ ᱟᱠᱟᱱᱟᱭ ᱚᱱᱠᱟᱱᱟᱜ ᱠᱟᱛᱷᱟ ᱠᱚᱵᱚᱱ ᱞᱟᱹᱭᱟ ᱠᱤᱱᱛᱩ ᱵᱟᱸᱜᱟᱞᱤ ᱵᱟᱝᱞᱟ ᱯᱟᱹᱨᱥᱤ ᱨᱮᱫᱚ ᱡᱷᱚᱛᱚ ᱜᱮ ᱠᱚ ᱞᱟᱹᱭᱟ ᱡᱮ ᱩᱱᱤ ᱫᱚᱭ ᱵᱚᱥᱮᱪᱷᱮ ᱵᱚᱥᱮ ᱟᱪᱷᱮ ᱥᱮ ᱯᱟᱠᱷᱤ ᱵᱚᱥᱮ ᱟᱪᱷᱮ ᱯᱟᱠᱷᱤ ᱪᱚᱲᱮ ᱟᱪᱷᱮ ᱮᱠᱤ ᱟᱱᱟᱜ ᱟᱞᱟᱫᱟ ᱟᱞᱟᱫᱟ ᱢᱟᱱᱮ ᱩᱱᱠᱩᱭᱟᱜ ᱠᱟᱛᱷᱟ ᱫᱚ ᱠᱟᱹᱴᱤᱡ ᱫᱚ ᱢᱤᱫ ᱧᱚᱜ ᱜᱮᱛᱟ ᱠᱚᱣᱟ ᱱᱚᱝᱠᱟ ᱜᱮ ᱟᱭᱢᱟ ᱢᱟᱱᱮ ᱫᱟᱹᱭᱠᱟᱹ ᱦᱚᱸ ᱢᱮᱱᱟᱜ ᱛᱟᱵᱚᱱᱟ ᱚᱱᱟ ᱡᱟᱦᱟᱛᱮ ᱮᱴᱟᱜ ᱯᱟᱹᱨᱥᱤ ᱠᱷᱚᱱᱟᱜ ᱫᱚ ᱟᱵᱚᱣᱟᱜ ᱥᱟᱱᱛᱟᱞᱤ ᱯᱟᱹᱨᱥᱤ ᱨᱮᱭᱟᱜ ᱠᱟᱛᱷᱟ ᱠᱚᱫᱚ ᱟᱹᱰᱤ ᱡᱚᱛᱷᱟᱛ ᱢᱮᱱᱛᱮ ᱤᱧ ᱟᱹᱭᱠᱟᱹᱣᱟ